ᱯᱷᱮᱥᱵᱩᱠ ᱠᱚᱧ ᱧᱮᱞᱵᱟᱲᱟᱭᱟ ᱢᱚᱡᱽᱜᱮ ᱤᱧᱫᱚ ᱟᱹᱰᱤ ᱜᱷᱟᱹᱲᱤᱡ ᱫᱚ ᱵᱟᱹᱧ ᱧᱮᱞᱟ ᱛᱚ ᱧᱮᱞᱟᱹᱧ ᱥᱮᱛᱟᱜ ᱜᱮ ᱟᱨ ᱚᱱᱠᱟ ᱧᱮᱞ ᱛᱟᱠᱚᱣᱟᱹᱧ ᱪᱮᱫ ᱠᱚᱠᱚ ᱠᱩᱞᱵᱟᱲᱟᱣ ᱟᱠᱟᱫᱟ ᱥᱮᱪᱮᱫ ᱜᱨᱩᱯ ᱨᱮ ᱟᱨᱤᱧ ᱞᱟᱭᱤᱠ ᱞᱟᱭᱤᱠᱤᱧ ᱮᱢᱟᱣ ᱟᱠᱚᱣᱟ ᱟᱨ ᱚᱱᱟᱠᱚᱜᱮᱧ ᱧᱮᱞᱵᱟᱲᱟᱭᱟ ᱟᱨ ᱤᱱᱟᱹ ᱠᱚ

ᱢᱟᱱᱮᱧ ᱧᱮᱞᱟ